ᱫᱟᱨᱮ ᱫᱚ ᱦᱟᱨᱟᱜᱼᱟ ᱦᱮᱸᱫᱮ ᱢᱟᱹᱴᱤᱭᱟᱹᱲ ᱦᱟᱥᱟ ᱨᱮ ᱜᱩᱨᱤᱡᱽ ᱦᱟᱥᱟᱞᱮ ᱮᱢᱟᱜᱼᱟ ᱜᱩᱨᱤᱡᱽ ᱦᱟᱥᱟ ᱮᱢ ᱠᱟᱛᱮᱫᱞᱮ ᱨᱚᱦᱚᱭᱟ ᱨᱚᱦᱚᱭ ᱠᱟᱛᱮᱜ ᱠᱤᱪᱷᱩ ᱫᱤᱱ ᱯᱚᱨ ᱠᱷᱟᱱ ᱜᱮ ᱰᱤᱭᱮᱯᱤ ᱞᱮ ᱮᱢᱟᱜᱼᱟ ᱰᱤᱭᱮᱯᱤ ᱮᱢ ᱠᱟᱛᱮᱜ ᱠᱤᱪᱷᱩ ᱫᱤᱱ ᱯᱚᱨ ᱠᱷᱟᱱᱜᱮ ᱯᱚᱴᱟᱥ ᱟᱨ ᱤᱭᱩᱨᱤᱭᱟᱞᱮ ᱮᱢᱟᱜᱼᱟ ᱮᱸᱰᱮ ᱠᱷᱟᱱ ᱢᱚᱡᱽ ᱜᱮ ᱦᱟᱨᱟᱜᱼᱟ ᱟᱨ ᱚᱱᱟ ᱵᱮᱜᱚᱨ ᱚᱲᱟᱜ ᱥᱳᱨ ᱰᱟᱺᱦᱤ ᱠᱚᱨᱮ ᱦᱚᱸ ᱫᱟᱹᱨᱤ ᱯᱟᱞᱟ ᱠᱚᱨᱮ ᱦᱚᱸ ᱚᱱᱠᱟ ᱜᱮᱞᱮ ᱮᱢᱟᱜᱼᱟ ᱚᱱᱟᱛᱮ ᱫᱟᱨᱮ ᱯᱟᱞᱟ ᱦᱚᱸ ᱟᱹᱰᱤ ᱡᱩᱨ ᱜᱮ ᱦᱟᱨᱟᱜᱼᱟ